ᱦᱮᱲᱮᱢ ᱞᱟᱹᱰᱩ ᱠᱚᱫᱚ ᱟᱹᱰᱤᱜᱟᱱ ᱜᱮ ᱢᱮᱱᱟᱜᱼᱟ ᱚᱱᱟᱠᱚ ᱢᱩᱫᱽ ᱨᱮ ᱡᱩᱫᱤ ᱟᱵᱚ ᱵᱚᱱ ᱞᱟᱹᱭᱟ ᱨᱚᱥᱜᱩᱞᱞᱟᱹ ᱡᱷᱤᱞᱯᱤ ᱢᱤᱴᱷᱟᱹᱭ ᱚᱱᱟ ᱥᱟᱶᱛᱮ ᱟᱨᱦᱚᱸ ᱪᱷᱮᱱᱟ ᱯᱚᱰᱚ ᱚᱱᱠᱟᱜᱮ ᱟᱹᱰᱤᱜᱟᱱ ᱟᱭᱢᱟ ᱢᱮᱱᱟᱜ ᱠᱟᱜᱼᱟ ᱱᱚᱣᱟ ᱠᱚᱫᱚ ᱟᱹᱰᱤ ᱥᱚᱠᱛᱚ ᱦᱚᱲᱠᱚ ᱠᱩᱥᱤᱭᱟᱜ ᱜᱮᱭᱟ